ᱟᱛᱳ ᱪᱟᱞᱟᱣ ᱨᱮ ᱟᱛᱳ ᱢᱚᱬᱮ ᱦᱚᱲ ᱠᱚᱣᱟᱜ ᱮᱱᱮᱢ ᱫᱚ ᱟᱹᱰᱤ ᱜᱮ ᱡᱟᱹᱥᱛᱤ ᱢᱮᱱᱟᱜᱼᱟ ᱪᱮᱫᱟᱜ ᱡᱮ ᱟᱛᱳ ᱪᱟᱞᱟᱣ ᱨᱮ ᱢᱚᱬᱮ ᱦᱚᱲᱟᱜ ᱠᱟᱹᱢᱤ ᱢᱮᱱᱟᱜ ᱛᱟᱠᱚ ᱛᱮ ᱟᱛᱳ ᱫᱤᱥᱚᱢ ᱱᱟᱭᱛᱮ ᱱᱟᱯᱟᱭᱛᱮ ᱪᱟᱞᱟᱜ ᱠᱟᱱᱟ ᱟᱛᱳ ᱨᱮᱱ ᱢᱚᱬᱮ ᱦᱚᱲ ᱢᱟᱺᱡᱷᱤ ᱵᱟᱵᱟ ᱡᱟᱦᱟᱸ ᱞᱮᱠᱟ ᱟᱛᱳ ᱨᱮᱱᱟᱜ ᱡᱟᱦᱟᱱᱟᱜ ᱜᱮ ᱠᱷᱟᱹᱯᱟᱹᱨᱤ ᱟᱪᱟᱨᱼᱵᱤᱪᱟᱨ ᱨᱮ ᱱᱟᱭᱠᱮ ᱵᱟᱵᱟ ᱟᱛᱳᱨᱮᱱ ᱵᱚᱸᱜᱟ ᱵᱩᱨᱩ ᱫᱮᱣᱟᱼᱥᱮᱵᱟ ᱠᱚᱣᱟᱭ ᱵᱷᱚᱫᱨᱟᱱ ᱵᱟᱵᱟ ᱟᱛᱳ ᱨᱮᱱᱟᱜ ᱜᱟᱞᱚᱪ ᱨᱮ ᱜᱚᱲᱚᱭ ᱮᱢᱟᱜᱼᱟ ᱯᱟᱨᱟᱱᱤᱠ ᱵᱟᱵᱟ ᱩᱱᱤᱦᱚᱸ ᱟᱪᱟᱨᱼᱵᱤᱪᱟᱨ ᱨᱮ ᱟᱭᱟᱜ ᱜᱚᱲᱚᱭ ᱮᱢᱟᱜᱼᱟ ᱡᱚᱜᱽ ᱢᱟᱺᱡᱷᱤ ᱟᱛᱳᱨᱮ ᱡᱟᱦᱟᱱᱟᱜ ᱜᱮ ᱯᱚᱨᱚᱵᱽᱼᱯᱩᱱᱟᱹᱭ ᱦᱩᱭᱩᱜ ᱥᱮ ᱡᱟᱦᱟᱱᱟᱜ ᱠᱷᱟᱹᱯᱟᱹᱨᱤ ᱠᱟᱛᱷᱟ ᱦᱩᱭᱩᱜ ᱩᱱᱤ ᱫᱚ ᱡᱚᱛᱚ ᱦᱚᱲ ᱟᱛᱳᱨᱮᱱᱮ ᱦᱚᱦᱚ ᱟᱠᱚᱣᱟ ᱟᱨ ᱫᱷᱚᱨᱚᱢ ᱟᱠᱷᱲᱟ ᱨᱮ ᱡᱟᱨᱣᱟ ᱠᱟᱛᱮᱫ ᱱᱩᱠᱩ ᱢᱟᱺᱡᱷᱤ ᱢᱚᱬᱮ ᱠᱚ ᱦᱚᱲᱛᱮ ᱚᱱᱟ ᱠᱚ ᱥᱟᱞᱟᱼᱜᱚᱴᱟᱭᱟ ᱥᱟᱞᱟᱼᱜᱚᱴᱟ ᱠᱟᱛᱮᱫ ᱚᱱᱟ ᱚᱠᱟ ᱞᱮᱠᱟ ᱵᱮᱥ ᱦᱩᱭᱩᱜᱼᱟ ᱚᱱᱟ ᱠᱚ ᱠᱟᱹᱢᱤᱭᱟ ᱟᱫᱚ ᱱᱩᱠᱩ ᱢᱟᱺᱡᱷᱤ ᱢᱚᱬᱮ ᱦᱚᱲᱟᱜ ᱡᱟᱦᱟᱸ ᱠᱟᱛᱷᱟ ᱛᱟᱠᱚ ᱚᱱᱟᱜᱮ ᱢᱟᱱᱟᱣᱼᱵᱟᱛᱟᱣ ᱦᱩᱭᱩᱜᱼᱟ ᱪᱮᱫᱟᱜ ᱡᱮ ᱱᱩᱠᱩ ᱫᱚ ᱟᱛᱳ ᱨᱮᱱ ᱥᱮ ᱟᱛᱳ ᱪᱟᱞᱟᱣ ᱞᱟᱹᱜᱤᱫ ᱱᱩᱠᱩᱣᱟᱜ ᱜᱮ ᱠᱟᱨᱵᱷᱟᱨ ᱛᱟᱦᱮᱱ ᱠᱟᱱᱟ